ᱤᱧᱟᱹᱜ ᱫᱚ ᱥᱤᱞᱟᱹᱭ ᱪᱮᱫ ᱞᱟᱹᱜᱤᱫ ᱟᱹᱰᱤ ᱟᱸᱴ ᱤᱪᱪᱷᱟᱹ ᱛᱟᱦᱮᱸ ᱠᱟᱱᱟ ᱥᱤᱞᱟᱹᱭ ᱤᱧ ᱪᱮᱫ ᱞᱮᱠᱷᱟᱡ ᱤᱧ ᱤᱧᱟᱹᱜ ᱡᱟᱸᱜᱟ ᱛᱤᱧ ᱛᱤᱜᱩ ᱫᱟᱲᱮᱭᱟᱜᱼᱟ ᱱᱤᱭᱟᱹ ᱟᱥᱟ ᱟᱹᱰᱤ ᱟᱸᱴ ᱛᱟᱦᱮᱸ ᱠᱟᱱᱟ ᱟᱫᱚ ᱤᱧ ᱨᱮᱱ ᱢᱤᱫᱴᱟᱱ ᱵᱟᱱᱫᱷᱚᱵᱤ ᱩᱱᱤᱭ ᱢᱮᱱ ᱮᱫᱟ ᱥᱮᱞᱟᱭ ᱱᱚᱰᱮ ᱠᱚ ᱪᱮᱫ ᱟᱠᱚ ᱠᱟᱱᱟ ᱪᱮᱫᱟᱢ ᱢᱤᱫ ᱵᱚᱪᱷᱚᱨ ᱨᱮᱭᱟᱜ ᱴᱮᱨᱱᱤᱝ ᱢᱟᱥᱮ ᱢᱟᱥᱮ ᱵᱟᱨᱥᱚ ᱴᱟᱠᱟ ᱠᱟᱛᱮᱫ ᱞᱟᱜᱟᱜᱼᱟ ᱟᱫᱚ ᱩᱱᱤᱧ ᱢᱮᱛᱟ ᱫᱮᱭᱟ ᱦᱮᱸᱧ ᱪᱮᱫᱟ ᱟᱫᱚ ᱢᱤᱫ ᱫᱤᱱ ᱩᱱᱤ ᱥᱟᱶ ᱤᱧ ᱪᱟᱞᱟᱣ ᱮᱱᱟ ᱚᱱᱟ ᱡᱟᱦᱟᱸᱨᱮ ᱥᱤᱞᱟᱹᱭ ᱠᱚ ᱪᱮᱫ ᱟᱠᱚ ᱚᱸᱰᱮ ᱟᱨ ᱩᱱᱤ ᱢᱮᱰᱟᱢ ᱥᱟᱶ ᱤᱧ ᱡᱳᱜᱟᱡᱳᱜ ᱠᱮᱫᱟ ᱡᱮ ᱤᱧᱦᱚᱸ ᱥᱤᱞᱟᱹᱭ ᱤᱧ ᱪᱮᱫᱟ ᱩᱱᱤ ᱢᱮᱰᱟᱢ ᱮ ᱢᱤᱛᱟᱹᱧ ᱠᱟᱱᱟ ᱯᱟᱲᱦᱟᱜ ᱠᱚᱢ ᱵᱟᱰᱟᱭ ᱜᱮᱭᱟ ᱟᱫᱚᱧ ᱢᱮᱛᱟᱭ ᱠᱟᱱᱟ ᱦᱮᱸ ᱵᱟᱲᱟᱭ ᱜᱤᱭᱟᱹᱧ ᱛᱷᱚᱲᱟ ᱛᱷᱚᱲᱟ ᱟᱫᱚ ᱛᱟᱦᱞᱮ ᱵᱷᱚᱛᱛᱤ ᱦᱟᱛᱟᱣ ᱠᱮᱫᱤᱧᱟᱹᱭ ᱛᱟᱨᱯᱚᱨᱮ ᱯᱨᱚᱛᱷᱚᱢ ᱫᱚ ᱥᱤᱞᱟᱹᱭᱮ ᱪᱮᱫ ᱟᱹᱫᱤᱧᱟ ᱥᱟᱭᱟ ᱥᱟᱭᱟ ᱜᱮᱫ ᱨᱮᱭᱟᱜ ᱠᱟᱴᱤᱝ ᱮ ᱪᱮᱫ ᱟᱹᱫᱤᱧᱟ ᱛᱟᱨᱯᱚᱨᱮ ᱚᱱᱠᱟ ᱢᱤᱫᱴᱟᱱᱮ ᱨᱚᱜ ᱟᱹᱫᱤᱧᱟ ᱟᱡ ᱩᱫᱩᱜ ᱟᱹᱫᱤᱧᱟᱭ ᱟᱨ ᱤᱧ ᱛᱮ ᱢᱤᱫᱴᱟᱱ ᱤᱧ ᱨᱚᱜ ᱠᱮᱫᱟ ᱥᱟᱭᱟ ᱟᱫᱚᱭ ᱢᱮᱱ ᱮᱫᱟ ᱥᱟᱭᱟ ᱜᱟᱞᱟᱝ ᱫᱚᱢ ᱪᱮᱫ ᱠᱮᱫᱟ ᱟᱢ ᱫᱚ ᱟᱵᱟᱨ ᱮᱴᱟᱜ ᱟᱜ ᱚᱱᱠᱟᱜᱮ ᱟᱫᱚ ᱛᱟᱨᱯᱚᱨᱮ ᱵᱞᱟᱣᱩᱡ ᱨᱚᱜ ᱮ ᱪᱮᱫ ᱟᱹᱫᱤᱧᱟ ᱵᱞᱟᱣᱩᱡ ᱵᱮᱱᱟᱣ ᱠᱮᱫᱟ ᱵᱞᱟᱣᱩᱡ ᱵᱮᱱᱟᱣ ᱠᱟᱛᱮᱫ ᱟᱵᱟᱨ ᱜᱤᱫᱽᱨᱟᱹ ᱠᱚᱣᱟᱜ ᱟᱸᱜᱽᱨᱚᱵ ᱵᱮᱱᱟᱣ ᱠᱮᱫᱟ ᱜᱤᱫᱽᱨᱟᱹ ᱠᱚᱣᱟᱜ ᱟᱸᱜᱽᱨᱚᱵᱽ ᱵᱮᱱᱟᱣ ᱠᱟᱛᱮᱫ ᱠᱚᱲᱟ ᱠᱚᱣᱟᱜ ᱯᱟᱭᱡᱟᱢᱟ ᱵᱮᱱᱟᱣ ᱦᱩᱭ ᱮᱱᱟ ᱚᱱᱟ ᱦᱚᱸ ᱪᱮᱫ ᱪᱮᱫ ᱛᱮᱜᱮ ᱯᱨᱟᱭ ᱢᱤᱫ ᱵᱚᱪᱷᱚᱨ ᱥᱚᱢᱚᱭ ᱠᱟᱴᱟᱣ ᱮᱱᱟ ᱪᱮᱫ ᱠᱟᱛᱮᱫ ᱟᱫᱚ ᱟᱨᱚᱭ ᱢᱮᱱ ᱮᱫᱟ ᱟᱨᱚ ᱯᱮ ᱪᱮᱫᱟ ᱛᱟᱦᱞᱮ ᱵᱮᱜ ᱡᱩᱛ ᱤᱧ ᱪᱮᱫ ᱟᱯᱮᱭᱟ ᱟᱨᱚ ᱫᱩᱢᱟᱥ ᱜᱟᱱ ᱵᱮᱜ ᱡᱩᱛᱮ ᱪᱮᱫ ᱟᱫ ᱞᱮᱭᱟ ᱚᱱᱟ ᱫᱩᱢᱟᱥ ᱤᱭᱟᱹ ᱠᱟᱛᱮᱫ ᱟᱫᱚᱭ ᱢᱮᱛᱟᱫ ᱞᱮᱭᱟ ᱟᱯᱮᱭᱟᱜ ᱠᱳᱨᱥ ᱫᱚ ᱠᱚᱢᱯᱤᱞᱤᱴ ᱮᱱᱟ ᱟᱫᱚ ᱟᱞᱮ ᱠᱳᱨᱥ ᱞᱮ ᱠᱚᱢᱯᱤᱞᱤᱴ ᱠᱮᱫᱟ ᱟᱫᱚ ᱟᱞᱮ ᱫᱚ ᱚᱸᱰᱮ ᱠᱷᱚᱱ ᱫᱚᱞᱮ ᱩᱰᱩᱠᱮᱱᱟ ᱟᱫᱚ ᱱᱤᱡᱮᱛᱮ ᱢᱮᱥᱤᱱ ᱞᱮ ᱦᱟᱛᱟᱣ ᱠᱮᱫᱟ ᱢᱮᱥᱤᱱ ᱦᱟᱛᱟᱣ ᱠᱟᱛᱮᱫ ᱱᱤᱡᱮ ᱱᱤᱡᱮ ᱚᱲᱟᱜ ᱛᱮᱞᱮ ᱤᱫᱤ ᱠᱮᱫᱟ ᱡᱮᱢᱚᱱ ᱟᱫᱚ ᱟᱢᱦᱚᱸ ᱟᱢ ᱞᱮᱠᱟᱢ ᱥᱟᱵᱟ ᱥᱮᱞᱟᱭ ᱤᱧᱦᱚᱸ ᱤᱧ ᱞᱮᱠᱟᱧ ᱥᱟᱵᱟ ᱥᱤᱞᱟᱹᱭᱟ ᱚᱱᱠᱟ ᱟᱫᱚ ᱤᱧᱦᱚᱸ ᱥᱤᱞᱟᱹᱭ ᱛᱚᱠᱷᱚᱱᱤᱧ ᱮᱦᱚᱵ ᱠᱮᱫᱟ ᱡᱮ ᱡᱚᱛᱚ ᱦᱚᱲ ᱠᱚ ᱵᱟᱲᱟᱭ ᱠᱮᱫᱟ ᱡᱮ ᱱᱩᱭ ᱱᱚᱰᱮᱭ ᱥᱤᱞᱟᱹᱭᱟ ᱟᱫᱚ ᱚᱱᱟ ᱢᱤᱫᱴᱮᱱ ᱵᱞᱟᱣᱩᱡ ᱡᱩᱛᱛᱮ ᱢᱤᱫᱥᱚ ᱴᱟᱠᱟ ᱠᱟᱛᱮᱫ ᱠᱚ ᱮᱢᱚᱜ ᱠᱟᱱ ᱛᱟᱦᱮᱸᱱᱟ ᱟᱫᱚ ᱵᱮᱥ ᱢᱤᱫ ᱢᱟᱥᱨᱮ ᱤᱧᱟᱹᱜ ᱯᱚᱭᱥᱟ ᱦᱩᱭᱩᱜ ᱠᱟᱱ ᱛᱤᱧ ᱛᱟᱦᱮᱸᱱᱟ ᱯᱨᱟᱭ ᱰᱮᱲ ᱦᱟᱡᱟᱨ ᱫᱩᱦᱟᱡᱟᱨ ᱴᱟᱠᱟ ᱚᱱᱟ ᱯᱚᱭᱥᱟᱜᱮ ᱤᱧ ᱥᱚᱝᱥᱟᱨᱮ ᱠᱟᱡ ᱨᱤᱧ ᱞᱟᱜᱟᱣ ᱮᱫ ᱛᱟᱦᱮᱸᱱᱟ ᱚᱱᱟ ᱡᱚᱠᱷᱚᱱ ᱴᱟᱱᱟ ᱴᱟᱱᱤ ᱛᱟᱦᱮᱸᱱᱟ ᱛᱚᱠᱷᱚᱱ ᱚᱱᱠᱟ ᱚᱱᱠᱟ ᱤᱧ ᱦᱚᱸ ᱢᱚᱱᱨᱮ ᱟᱹᱰᱤ ᱟᱱᱱᱚᱱᱫᱚᱧ ᱟᱹᱭᱠᱟᱹᱣ ᱠᱮᱫᱟ ᱡᱮ ᱦᱮᱸ ᱱᱤᱛᱳᱜ ᱫᱚ ᱤᱧ ᱛᱤᱧ ᱤᱱᱠᱟᱢ ᱫᱟᱲᱮᱭᱟᱜ ᱠᱟᱱᱟ ᱚᱱᱠᱟ ᱜᱮ ᱡᱮᱱᱚ ᱡᱚᱛᱚ ᱦᱚᱲ ᱥᱤᱞᱟᱹᱭ ᱪᱮᱫ ᱠᱟᱛᱮᱫ ᱟᱵᱚᱵᱚᱱ ᱤᱱᱠᱟᱢ ᱫᱟᱲᱮᱜ ᱱᱤᱡᱮᱨᱟᱜ ᱡᱟᱸᱜᱟ ᱛᱮᱵᱚᱱ ᱛᱤᱜᱩ ᱫᱟᱲᱮᱜ